ᱡᱚᱦᱟᱨ ᱜᱮ ᱚ ᱞᱟᱹᱭᱮᱫ ᱛᱟᱦᱮᱱᱟᱞᱤᱧ ᱠᱤ ᱱᱚᱣᱟ ᱯᱷᱮᱭᱟᱨ ᱞᱟᱵᱽᱞᱤ ᱠᱚᱫᱚ ᱛᱤᱱᱟᱹᱜ ᱠᱟᱛᱮ ᱫᱟᱢ ᱚ ᱯᱚᱪᱟᱥᱟᱜ ᱟᱨ ᱟᱨ ᱚᱱᱟ ᱫᱚ ᱛᱤᱱᱟᱹᱜ ᱛᱮ ᱚ ᱟᱪᱪᱷᱟ ᱟᱨ ᱞᱤᱯᱤᱥᱴᱤᱠ ᱠᱚᱫᱚ ᱪᱮᱫᱞᱮᱠᱟ ᱦᱮᱸ ᱪᱮᱫᱞᱮᱠᱟᱱᱟᱜ ᱠᱚ ᱢᱮᱱᱟᱜᱼᱟ ᱟᱨ ᱫᱟᱢ ᱟᱨ ᱫᱟᱢ ᱫᱚ ᱪᱮᱫᱞᱮᱠᱟ ᱚᱱᱟ ᱨᱮᱱᱟᱜ ᱫᱚ ᱚᱻ ᱟᱪᱪᱷᱟ ᱯᱚᱪᱤᱥᱟᱜ ᱜᱮᱞᱤᱧ ᱦᱟᱛᱟᱣᱟ ᱟᱨ ᱤᱭᱟᱹ ᱫᱚ ᱱᱮᱹᱞ ᱯᱟᱹᱞᱤᱥ ᱠᱚᱫᱚ ᱪᱮᱫᱞᱟᱠᱟᱱᱟᱜ ᱢᱮᱱᱟᱜᱼᱟ ᱠᱟᱞᱟᱨᱟᱜ ᱠᱚ ᱟᱨ ᱛᱤᱱᱟᱹᱜ ᱛᱮ ᱚᱱᱟ ᱠᱚᱨᱮᱱᱟᱜ ᱜᱚᱱᱚᱝ ᱠᱚᱜᱮ ᱚᱻ ᱤᱱᱟᱹ ᱠᱷᱚᱱ ᱵᱟᱹᱲᱛᱤᱭᱟᱜ ᱫᱚ ᱵᱟᱹᱱᱩᱜᱼᱟᱹᱱᱤᱡᱼᱟ ᱤᱱᱟᱹ ᱠᱷᱚᱱ ᱡᱟᱹᱥᱛᱤᱭᱟᱜ ᱫᱚ ᱟᱫᱚ ᱵᱟᱹᱱᱩᱜᱼᱟᱹᱱᱤᱡ ᱚᱻ ᱟᱪᱪᱷᱟ ᱚᱱᱟ ᱢᱟ ᱴᱷᱤᱠ ᱜᱮᱭᱟ ᱦᱟᱛᱟᱣ ᱟᱹᱞᱤᱧ ᱟᱨ ᱠᱤᱞᱤᱯ ᱠᱚ ᱡᱤᱴᱤ ᱠᱤᱞᱤᱯ ᱠᱚ ᱛᱤᱱᱟᱹᱜ ᱢᱤᱫ ᱰᱚᱡᱚᱱ ᱨᱮ ᱛᱤᱱᱟᱹᱜ ᱜᱟᱱ ᱛᱤᱱᱟᱹᱜ ᱛᱟᱦᱮᱱᱟ ᱢᱤᱫᱴᱟᱝ ᱜᱟᱱ ᱨᱮ ᱵᱟᱵᱵᱟ ᱩᱱᱟᱹᱜ ᱱᱮᱛᱟᱨ ᱫᱟᱢ ᱡᱟᱹᱥᱛᱤᱭᱮᱱᱟ ᱚ ᱻ ᱟᱪᱪᱷᱟ ᱠᱚᱢ ᱫᱟᱢᱟᱜ ᱜᱤᱧ ᱦᱟᱛᱟᱣ ᱠᱟᱜᱼᱟ ᱩᱱᱟᱹᱜ ᱢᱤᱫ ᱥᱚᱨᱢᱟ ᱪᱟᱞᱟᱜ ᱠᱷᱟᱱ ᱜᱮᱨᱮᱱᱴᱤ ᱵᱮᱱ ᱮᱢᱮᱜ ᱠᱷᱟᱱ ᱫᱚ ᱦᱳᱭ ᱴᱷᱤᱠᱜᱮᱭᱟ